ᱦᱮᱸ ᱤᱧᱟᱹᱜ ᱚᱞ ᱨᱮᱱᱟᱜ ᱡᱚᱥ ᱫᱚ ᱱᱚᱝᱠᱟ ᱠᱟᱱᱟ ᱡᱮ ᱟᱵᱚᱣᱟᱜ ᱡᱟᱱᱟᱢ ᱯᱟᱹᱨᱥᱤ ᱥᱮ ᱟᱭᱳ ᱟᱲᱟᱝ ᱚᱠᱟᱴᱟᱜ ᱵᱚ ᱢᱮᱛᱟᱜ ᱠᱟᱱ ᱱᱚᱣᱟ ᱡᱟᱛᱮ ᱡᱟᱭᱡᱩᱜᱽ ᱟᱵᱚᱣᱟᱜ ᱡᱚᱜᱟᱣ ᱛᱟᱦᱮᱱ ᱛᱟᱵᱚᱱ ᱚᱱᱟ ᱥᱮᱞᱮᱫ ᱛᱮ ᱟᱵᱚ ᱨᱮᱱ ᱵᱚᱸᱜᱟ ᱵᱩᱨᱩ ᱟᱵᱚᱨᱮᱱ ᱟᱵᱚᱣᱟᱜ ᱚᱠᱟᱴᱟᱜ ᱥᱚᱸᱥᱠᱨᱤᱛᱤ ᱞᱟᱭᱼᱞᱟᱠᱪᱟᱨ ᱟᱹᱨᱤᱼᱪᱟᱹᱞᱤ ᱱᱚᱣᱟ ᱠᱚ ᱵᱟᱧᱪᱟᱣ ᱛᱟᱦᱮᱱ ᱦᱮᱸ ᱱᱚᱣᱟ ᱦᱚᱸ ᱤᱧᱟᱹᱜ ᱚᱞᱵᱤᱞ ᱛᱟᱦᱮᱱ ᱛᱮ ᱤᱧ ᱠᱩᱨᱩᱢᱩᱴᱩᱣ ᱠᱟᱫᱟ ᱡᱟᱛᱮ ᱟᱵᱚᱣᱟᱜ ᱡᱚᱜᱟᱣ ᱛᱟᱦᱮᱱ ᱛᱟᱵᱚᱱ ᱟᱨ ᱱᱚᱣᱟ ᱠᱚ ᱚᱞ ᱤᱫᱤ ᱠᱟᱛᱮᱫ ᱤᱧ ᱚᱠᱟ ᱠᱷᱚᱱ ᱱᱚᱣᱟ ᱠᱩᱧ ᱟᱨᱡᱟᱣᱮᱫᱟ ᱱᱚᱣᱟ ᱫᱚ ᱟᱵᱚᱣᱟᱜ ᱥᱟᱶᱛᱟ ᱨᱮᱜᱮ ᱡᱟ ᱢᱮᱱᱟᱜᱼᱟ ᱠᱟᱛᱷᱟ ᱠᱚ ᱥᱮ ᱧᱮᱞᱚᱜ ᱤᱧ ᱚᱠᱟᱧ ᱧᱮᱞᱮᱫ ᱚᱱᱟ ᱠᱚ ᱡᱚᱛᱚ ᱛᱚᱨᱡᱚᱢᱟ ᱠᱟᱛᱮᱫ ᱜᱮ ᱱᱚᱸᱰᱮ ᱫᱚ ᱚᱱᱟ ᱫᱚᱧ ᱚᱞ ᱤᱫᱤᱭᱮᱫᱟ